ᱦᱳᱭ ᱢᱟᱲᱟᱝ ᱫᱚ ᱵᱮᱥ ᱜᱤᱛᱤᱧ ᱛᱟᱦᱮᱸ ᱠᱟᱱᱟ ᱟᱫᱚ ᱟᱹᱰᱤ ᱠᱚ ᱢᱮᱱ ᱵᱟᱲᱟᱭᱮᱫ ᱥᱮ ᱵᱟᱝᱟ ᱵᱮᱥᱟ ᱵᱮᱥᱟ ᱱᱚᱣᱟ ᱥᱩᱱᱩᱢ ᱟᱫᱚ ᱚᱱᱟ ᱤᱫᱤᱛᱮ ᱤᱧ ᱦᱚᱸᱧ ᱚᱡᱚᱜ ᱵᱤᱰᱟᱹᱣ ᱠᱮᱜᱼᱟ ᱱᱤᱭᱟᱹ ᱥᱩᱱᱩᱢ ᱚᱡᱚᱜ ᱠᱮᱫ ᱯᱚᱨᱮ ᱢᱟᱱᱮᱧ ᱵᱩᱡᱷᱟᱹᱣ ᱠᱮᱜᱼᱟ ᱩᱵ ᱠᱚᱦᱚᱸ ᱛᱤᱧ ᱟᱹᱰᱤ ᱜᱮ ᱛᱚᱯᱟᱜ ᱮᱱᱟ ᱟᱨ ᱧᱩᱨᱦᱚᱸ ᱧᱩᱨ ᱮᱱᱟ ᱟᱨ ᱵᱟᱹᱭᱥᱟᱹᱣ ᱦᱚᱸ ᱛᱤᱧ ᱵᱟᱭ ᱵᱟᱹᱭᱥᱟᱹᱣ ᱮᱱᱟ ᱱᱟᱹᱠᱤᱡ ᱠᱮᱫ ᱠᱷᱟᱱᱤᱧ ᱟᱹᱰᱤ ᱟᱹᱰᱤᱜᱮ ᱧᱩᱨ ᱮᱱᱟ ᱟᱫᱚ ᱚᱱᱟ ᱤᱫᱤᱛᱮ ᱤᱧ ᱦᱚᱸ ᱱᱤᱦᱟᱨ ᱥᱩᱱᱩᱢ ᱚᱡᱚᱜ ᱫᱩᱧ ᱵᱟᱹᱜᱤ ᱠᱮᱜᱼᱟ ᱵᱟᱹᱧ ᱚᱡᱚᱜᱮᱜᱼᱟ ᱟᱨ ᱫᱚᱠᱟᱱ ᱠᱚᱨᱮ ᱠᱷᱚᱱ ᱦᱚᱸ ᱠᱤᱨᱤᱧ ᱦᱚᱞᱮ ᱵᱚᱸᱫᱷ ᱠᱮᱜᱼᱟ